ᱡᱟᱦᱟᱸ ᱟᱞᱮ ᱨᱮᱱ ᱯᱮᱲᱟ ᱦᱚᱲ ᱠᱚ ᱥᱮ ᱟᱞᱮ ᱚᱲᱟᱜ ᱨᱮᱱ ᱦᱚᱸ ᱡᱟᱹᱥᱛᱤ ᱠᱟᱭ ᱛᱮᱫᱚ ᱟᱞᱮ ᱫᱚ ᱪᱟᱞᱟᱜ ᱦᱚᱸ ᱡᱮᱭᱥᱮ ᱦᱩᱭᱱᱟ ᱞᱩᱜᱩ ᱵᱩᱨᱩ ᱜᱷᱟᱱᱴᱟ ᱵᱟᱲᱮ ᱠᱷᱮᱨᱣᱟᱠᱚᱪᱟ ᱢᱟᱨᱟᱝ ᱵᱩᱨᱩ ᱢᱟᱫᱟᱨ ᱵᱩᱨᱩ ᱱᱤᱭᱟᱹ ᱠᱚ ᱠᱟᱱ ᱜᱮᱭᱟ ᱟᱞᱮᱭᱟᱜ ᱨᱟᱹᱥᱠᱟᱹ ᱡᱟᱭᱜᱟ ᱫᱚ ᱟᱨ ᱱᱚᱰᱮᱜᱮ ᱡᱟᱹᱥᱛᱤ ᱟᱨ ᱯᱮᱲᱟ ᱦᱚᱲ ᱥᱮ ᱟᱞᱮ ᱯᱷᱮᱢᱮᱞᱤ ᱨᱮᱱ ᱦᱚᱸ ᱡᱚᱛᱚ ᱦᱚᱲᱜᱮ ᱚᱸᱰᱮᱞᱮ ᱪᱟᱞᱟᱜᱼᱟ ᱡᱮᱭᱥᱮ ᱱᱚᱣᱟ ᱡᱟᱦᱮᱨ ᱛᱷᱟᱱ ᱢᱟᱹᱡᱷᱤ ᱛᱷᱟᱱ ᱦᱚᱸ ᱟᱛᱳ ᱨᱮᱱᱟᱜ ᱫᱚ ᱩᱱᱟᱹᱜ ᱨᱟᱹᱥᱠᱟᱹ ᱵᱟᱹᱱᱩᱜᱼᱟ ᱟᱞᱮ ᱠᱚᱫᱚ ᱫᱤᱱᱟᱹᱢ ᱞᱮ ᱧᱮᱞᱮᱫᱼᱟ ᱥᱮ ᱚᱱᱟᱛᱮ ᱪᱟᱞᱟᱜ ᱫᱚ ᱚᱠᱛᱚ ᱥᱟᱺᱜᱤᱧ ᱥᱮᱫ ᱜᱮᱞᱮ ᱪᱟᱞᱟᱜᱼᱟ ᱵᱚᱪᱷᱚᱨ ᱨᱮ ᱡᱟᱦᱟᱸ ᱡᱟᱭᱜᱟ ᱜᱮᱢ ᱪᱟᱞᱟᱜᱼᱟ ᱛᱚ ᱚᱸᱰᱮ ᱫᱚ ᱟᱹᱰᱤ ᱨᱟᱹᱥᱠᱟᱹ ᱟᱹᱭᱠᱟᱹᱜᱼᱟ ᱟᱹᱰᱤ ᱠᱩᱥᱤ ᱟᱹᱭᱠᱟᱹᱜᱼᱟ ᱛᱚ ᱟᱮ ᱚᱱᱟᱛᱮ ᱯᱮᱲᱟ ᱦᱚᱲ ᱠᱚᱫᱚ ᱥᱮ ᱟᱞᱮ ᱚᱲᱟᱜ ᱨᱮᱱ ᱥᱚᱸᱜᱮ ᱛᱮᱦᱚᱸ ᱥᱮ ᱤᱧ ᱵᱚᱭᱦᱟ ᱤᱧ ᱢᱤᱥᱨᱟᱢ ᱛᱟᱠᱚ ᱦᱚᱸ ᱡᱟᱹᱥᱛᱤ ᱫᱚ ᱟᱞᱮ ᱫᱚ ᱵᱟᱦᱨᱮ ᱥᱮᱫ ᱜᱮᱞᱮ ᱪᱟᱞᱟᱜᱼᱟ ᱞᱩᱜᱩ ᱵᱩᱨᱩ ᱦᱩᱭᱱᱟ ᱜᱷᱟᱱᱴᱟ ᱵᱟᱲᱮ ᱟᱨ ᱠᱷᱮᱨᱣᱟ ᱠᱚᱪᱟ ᱢᱟᱫᱟᱨ ᱵᱩᱨᱩ ᱢᱟᱨᱟᱝ ᱵᱩᱨᱩ ᱚᱸᱰᱮ ᱡᱟᱹᱥᱛᱤ ᱫᱚ ᱟᱞᱮ ᱫᱚᱞᱮ ᱪᱟᱞᱟᱜᱼᱟ ᱟᱨ ᱤᱱᱟᱹ ᱠᱚᱜᱮ ᱛᱮ ᱟᱞᱮᱭᱟᱜ ᱨᱟᱹᱥᱠᱟᱹ ᱫᱚ ᱟᱹᱭᱠᱟᱹᱜᱼᱟ ᱟᱹᱰᱤ ᱢᱚᱡᱽ ᱥᱮ ᱵᱚᱪᱷᱚᱨ ᱨᱮ ᱚᱸᱰᱮ ᱫᱚ ᱞᱮ ᱪᱟᱞᱟᱜ ᱜᱮᱭᱟ